ᱟᱞᱮ ᱚᱲᱟᱜ ᱨᱮ ᱯᱮᱲᱟ ᱠᱚᱠᱚ ᱦᱮᱡ ᱞᱮᱱᱠᱷᱟᱱ ᱟᱛᱟᱝ ᱫᱟᱨᱟᱢ ᱠᱟᱛᱮᱫ ᱞᱮ ᱤᱫᱤᱠᱚᱣᱟ ᱟᱞᱮᱭᱟᱜ ᱴᱚᱴ ᱴᱚᱴᱷᱟᱛᱮ ᱡᱟᱦᱮᱨ ᱢᱟᱺᱡᱷᱤᱛᱷᱟᱱ ᱟᱨ ᱢᱟᱜᱢᱚᱬᱮ ᱥᱟᱫᱷᱩᱨᱟᱢᱪᱟᱸᱫᱽ ᱜᱟᱶᱛᱟ ᱠᱷᱚᱱ ᱚᱱᱩᱥᱴᱷᱟᱱ ᱦᱩᱭᱩᱜᱼᱟ ᱚᱸᱰᱮᱞᱮ ᱤᱫᱤ ᱠᱚᱣᱟ ᱱᱚᱣᱟ ᱱᱚᱣᱟ ᱡᱟᱭᱜᱟ ᱠᱚᱞᱮ ᱩᱫᱩᱜ ᱟᱹᱪᱩᱨᱟᱠᱚᱣᱟ ᱟᱞᱮᱨᱮᱱ ᱯᱮᱲᱟ ᱠᱚᱫᱚ